ᱤᱧ ᱫᱚ ᱥᱟᱱᱛᱟᱲ ᱥᱟᱱᱛᱟᱲᱤ ᱛᱮᱧ ᱨᱚᱲᱟ ᱚᱞ ᱪᱤᱠᱤᱛᱮᱧ ᱚᱞᱟ ᱤᱧᱟᱹᱜ ᱱᱚᱣᱟ ᱚᱞ ᱚᱠᱛᱚ ᱩᱫᱜᱟᱹᱣ ᱫᱟᱲᱮ ᱫᱚ ᱤᱧ ᱴᱷᱮᱱ ᱜᱮ ᱢᱮᱱᱟᱜᱼᱟ ᱤᱧᱟᱹᱜ ᱢᱚᱱᱮ ᱨᱮ ᱨᱟᱹᱥᱠᱟᱹ ᱢᱮᱱᱟᱜᱼᱟ ᱜᱚᱨᱚᱡᱽ ᱢᱮᱱᱟᱜᱼᱟ ᱪᱤᱠᱤ ᱯᱟᱹᱨᱥᱤ ᱥᱟᱞᱟᱜ ᱫᱩᱞᱟᱹᱲ ᱢᱮᱱᱟᱜ ᱛᱤᱧᱟᱹ ᱚᱱᱟ ᱞᱟᱹᱜᱤᱫᱛᱮ ᱤᱧ ᱫᱚᱧ ᱩᱭᱦᱟᱹᱨᱟ ᱟᱯᱱᱟᱨᱟᱜ ᱡᱟᱹᱛᱤ ᱥᱟᱶᱛᱟ ᱜᱟᱶᱛᱟ ᱪᱮᱫ ᱞᱮᱠᱟᱛᱮ ᱵᱚ ᱞᱟᱦᱟ ᱥᱮᱫᱟ ᱟᱨ ᱵᱚ ᱩᱛᱱᱟᱹᱣᱟ ᱚᱱᱟ ᱞᱟᱹᱜᱤᱫ ᱛᱮᱫᱚ ᱤᱧᱟᱹᱜ ᱢᱚᱱᱮ ᱨᱮ ᱜᱚᱨᱚᱡᱽ ᱢᱮᱱᱟᱜᱼᱟ ᱠᱩᱥᱤ ᱢᱮᱱᱟᱜ ᱛᱤᱧᱟᱹ ᱨᱟᱹᱥᱠᱟᱹ ᱢᱮᱱᱟᱜ ᱛᱤᱧᱟᱹ ᱟᱨ ᱩᱫᱽᱜᱟᱹᱣ ᱫᱚ ᱤᱧ ᱴᱷᱮᱱ ᱜᱮ ᱢᱮᱱᱟᱜᱼᱟ ᱤᱧ ᱛᱮᱫ ᱛᱮ ᱤᱧᱤᱧ ᱨᱟᱹᱥᱠᱟᱹᱜᱼᱟ ᱚᱱᱟ ᱞᱟᱹᱜᱤᱫ ᱛᱮᱫᱚ ᱦᱚᱲ ᱴᱷᱮᱱ ᱫᱚ ᱨᱟᱹᱥᱠᱟᱹ ᱦᱚᱪᱚᱜ ᱫᱚ ᱵᱟᱹᱧ ᱠᱷᱚᱡᱚᱜ ᱠᱟᱱᱟ ᱪᱮᱫᱟᱜ ᱥᱮ ᱤᱧ ᱵᱟᱰᱟᱭᱟ ᱱᱤᱡᱮᱨᱟᱜ ᱡᱟᱹᱛᱤ ᱯᱟᱹᱨᱥᱤ ᱞᱟᱹᱜᱤᱫ ᱫᱚ ᱱᱤᱡᱮ ᱛᱮᱜᱮ ᱩᱭᱦᱟᱹᱨ ᱢᱮ ᱮᱴᱟᱜ ᱦᱚᱲ ᱫᱚ ᱵᱟᱭ ᱩᱭᱦᱟᱹᱨᱟ ᱚᱱᱟᱜᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩᱭ ᱞᱟᱹᱭ ᱟᱠᱟᱫᱼᱟ ᱟᱢᱟᱜ ᱚᱲᱟᱜ ᱞᱟᱹᱜᱤᱫ ᱟᱢᱟᱜ ᱫᱩᱭᱟᱹᱨ ᱞᱟᱹᱜᱤᱫ ᱡᱟᱦᱟᱸᱭ ᱫᱚ ᱵᱟᱭ ᱧᱮᱞᱟ ᱟᱢ ᱜᱮᱢ ᱧᱮᱞᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱞᱮᱫ ᱟᱢ ᱜᱮᱢ ᱧᱮᱞᱮᱫ ᱱᱚᱝᱠᱟ ᱠᱟᱛᱷᱟ ᱟᱨ ᱟᱯᱱᱟᱨᱟᱜ ᱡᱟᱹᱛᱤ ᱯᱟᱹᱨᱥᱤ ᱞᱟᱹᱜᱤᱫ ᱱᱤᱡᱮᱜᱮ ᱡᱩᱫᱤ ᱵᱟᱢ ᱩᱭᱦᱟᱹᱨᱚᱜᱼᱟ ᱥᱮ ᱱᱤᱡᱮ ᱜᱮ ᱡᱩᱫᱤ ᱵᱟᱢ ᱩᱫᱽᱜᱟᱹᱜᱼᱟ ᱵᱟᱢ ᱨᱟᱹᱥᱠᱟᱹᱜᱼᱟ ᱵᱟᱢ ᱪᱮᱛᱚᱱᱚᱜᱼᱟ ᱛᱟᱦᱚᱞᱮ ᱠᱷᱟᱱ ᱚᱠᱚᱭ ᱟᱫᱚ ᱟᱯᱱᱟᱨᱟᱜ ᱫᱚᱭ ᱚᱞᱟᱭ ᱥᱮ ᱛᱚᱞᱟᱭ ᱚᱱᱟ ᱞᱟᱹᱜᱤᱫᱛᱮ ᱟᱵᱚ ᱜᱮ ᱢᱮᱫ ᱞᱩᱛᱩᱨᱟᱜ ᱦᱩᱭᱩᱜ ᱛᱟᱵᱚᱱᱟ ᱟᱵᱚᱣᱟᱜ ᱡᱟᱹᱛᱤ ᱥᱟᱶᱛᱟ ᱞᱟᱹᱜᱤᱫ ᱟᱵᱚᱣᱟᱜ ᱫᱷᱚᱨᱚᱢ ᱞᱟᱹᱜᱤᱫ ᱟᱵᱚ ᱛᱮᱜᱮ ᱠᱩᱨᱩᱢᱩᱴᱩ ᱫᱚᱨᱠᱟᱨᱚᱜ ᱠᱟᱱᱟ ᱟᱨ ᱩᱭᱦᱟᱹᱨ ᱵᱷᱟᱵᱽᱱᱟ ᱫᱚᱨᱠᱟᱨᱚᱜ ᱠᱟᱱᱟ ᱡᱟᱛᱮ ᱟᱵᱚ ᱱᱚᱣᱟ ᱥᱤᱧ ᱚᱛ ᱫᱤᱥᱚᱢ ᱛᱟᱞᱟ ᱨᱮ ᱢᱤᱫ ᱡᱟᱹᱛᱤ ᱥᱟᱱᱛᱟᱲ ᱡᱟᱹᱛᱤ ᱱᱤᱨᱟᱹᱭ ᱡᱟᱹᱛᱤ ᱞᱮᱠᱟ ᱛᱮᱵᱚᱱ ᱧᱮᱞ ᱧᱟᱢᱚᱜᱢᱟ ᱟᱨ ᱵᱚᱱ ᱟᱴᱠᱟᱨᱚᱜ ᱢᱟ ᱟᱨ ᱵᱚᱱ ᱪᱤᱯᱤᱱᱟᱹᱜᱢᱟ ᱩᱯᱨᱩᱢᱚᱜᱢᱟ ᱟᱨ ᱛᱟᱦᱮᱱ ᱛᱟᱵᱚᱢᱟ ᱱᱚᱣᱟ ᱥᱤᱧ ᱚᱛᱚ ᱫᱤᱥᱚᱢ ᱨᱮ ᱟᱵᱚᱣᱟᱜ ᱢᱟᱹᱱ ᱢᱚᱦᱚᱛ